ᱤᱧᱫᱚ ᱥᱟᱶᱛᱟ ᱨᱮᱭᱟᱜ ᱮᱱᱮᱡ ᱟᱨ ᱥᱮᱨᱮᱧ ᱚᱱᱟ ᱫᱚ ᱡᱚᱛᱚ ᱠᱷᱚᱱᱤᱧ ᱠᱩᱥᱤᱭᱟᱜᱼᱟ ᱟᱞᱮ ᱡᱟᱦᱟᱞᱮᱠᱟ ᱵᱟᱦᱟ ᱥᱚᱨᱦᱟᱭ ᱫᱚᱝ ᱞᱟᱜᱽᱲᱮ ᱮᱢᱟᱱ ᱛᱮᱢᱟᱱ ᱢᱮᱱᱟᱜᱼᱟ ᱚᱱ ᱚᱱᱟ ᱠᱚᱫᱚ ᱡᱚᱛᱚ ᱠᱷᱚᱱ ᱵᱮᱥ ᱟᱨ ᱡᱚᱛᱚ ᱠᱷᱚᱱ ᱱᱚᱣᱟ ᱠᱩᱥᱤ ᱟᱨ ᱡᱚᱛᱚᱠᱷᱚᱱ ᱚᱱᱟᱜᱮ ᱱᱟᱯᱟᱭᱤᱧ ᱵᱷᱟᱵᱤᱭᱠᱟᱜᱼᱟ ᱚᱱ ᱚᱱᱟ ᱤᱫᱤ ᱠᱟᱛᱮ ᱤᱧᱫᱚ ᱚᱱᱟ ᱥᱟᱶᱛᱟ ᱨᱮᱭᱟᱜ ᱮᱱᱮᱡ ᱥᱮᱨᱮᱧ ᱫᱚ ᱠᱷᱩᱵᱽ ᱡᱳᱨᱤᱧ ᱠᱩᱥᱤᱭᱟᱜᱼᱟ ᱟᱨ ᱚᱱᱟᱠᱚ ᱤᱫᱤ ᱠᱟᱛᱮᱫ ᱟᱞᱮᱦᱚᱸ ᱥᱚᱢᱟᱡᱽᱨᱮ ᱥᱟᱶᱛᱟᱨᱮ ᱡᱷᱚᱛᱚᱣᱟᱜ ᱚᱱᱟ ᱮᱱᱮᱡ ᱥᱮᱨᱮᱧ ᱤᱫᱤ ᱠᱟᱛᱮ ᱡᱷᱚᱛᱚᱣᱟᱜ ᱞᱟᱠᱪᱟᱨ ᱫᱷᱟᱹᱨᱤᱡ ᱞᱮ ᱪᱤᱠᱟᱹ ᱫᱟᱲᱮᱭᱟᱜ ᱠᱟᱱᱟ ᱚᱱᱮ ᱚᱱᱟ ᱤᱫᱤ ᱠᱟᱛᱮ ᱱᱚᱣᱟ ᱫᱚ ᱠᱷᱚᱱ ᱡᱷᱚᱛᱚ ᱠᱷᱚᱱ ᱚᱱᱟ ᱜᱮᱞᱮ ᱠᱩᱥᱤᱭᱟᱜᱼᱟ ᱟᱞᱮᱭᱟᱜ ᱚᱱᱟ ᱥᱚᱢᱟᱡᱽ ᱥᱟᱶᱛᱟ ᱡᱟᱦᱟᱸ ᱥᱟᱛᱨᱚ ᱥᱟᱥᱛᱨᱚᱵᱚᱱ ᱢᱮᱛᱟᱜ ᱠᱟᱱᱟ ᱚᱱᱮ ᱚᱱᱟ ᱮᱱᱮᱡ ᱥᱮᱨᱮᱧ ᱚᱱ ᱚᱱᱟ ᱨᱮᱫᱚ ᱡᱷᱚᱛᱚ ᱠᱷᱚᱱ ᱠᱩᱥᱤ